ᱟᱞᱮ ᱡᱷᱟᱲᱜᱨᱟᱢ ᱡᱮᱞᱟ ᱨᱮᱫᱚ ᱢᱩᱬᱩᱫ ᱵᱤᱨᱤᱫ ᱟᱨ ᱠᱟᱹᱨᱩ ᱵᱤᱨᱤᱫ ᱫᱚ ᱢᱮᱱᱟᱜ ᱜᱮᱭᱟ ᱱᱩᱠᱩ ᱟᱵᱚ ᱥᱟᱶᱛᱟ ᱨᱮᱦᱚᱸ ᱢᱮᱱᱟᱜ ᱠᱚᱣᱟ ᱡᱮᱢᱚᱱ ᱯᱟᱹᱴᱭᱟᱹ ᱜᱟᱞᱟᱝ ᱡᱚᱱᱚᱜ ᱜᱟᱞᱟᱝ ᱥᱮ ᱜᱩᱰᱩ ᱯᱟᱹᱥᱤ ᱟᱨ ᱱᱚᱣᱟ ᱤᱭᱟᱹ ᱜᱷᱩᱱᱤ ᱵᱮᱱᱟᱣ ᱯᱟᱴᱟ ᱵᱮᱱᱟᱣ ᱚᱱᱟ ᱠᱚᱦᱚᱸ ᱢᱮᱱᱟᱜ ᱜᱮᱭᱟ ᱟᱨ ᱫᱤᱠᱩ ᱠᱩᱝᱠᱟᱹᱞ ᱦᱚᱸ ᱢᱮᱱᱟᱜ ᱠᱚᱣᱟ ᱴᱩᱠᱩᱪ ᱵᱮᱱᱟᱣ ᱪᱮᱞᱟᱝ ᱵᱮᱱᱟᱣ ᱚᱱᱟ ᱠᱚᱠᱚ ᱵᱮᱱᱟᱣᱟ ᱛᱟᱨᱯᱚᱨᱮ ᱨᱟᱡᱽ ᱢᱤᱥᱛᱤᱨᱤ ᱦᱚᱸ ᱢᱮᱱᱟᱜ ᱠᱚᱣᱟ ᱚᱲᱟᱜ ᱠᱚᱠᱚ ᱵᱮᱱᱟᱣᱟ ᱯᱟᱠᱟ ᱚᱲᱟᱜ ᱠᱚ ᱛᱟᱨᱯᱚᱨᱮ ᱢᱮᱱᱟᱜ ᱠᱚᱣᱟ ᱱᱩᱠᱩ ᱤᱭᱟᱹ ᱠᱟᱴᱷ ᱢᱤᱥᱛᱨᱤ ᱦᱚᱸ ᱩᱱᱠᱩ ᱦᱚᱸ ᱢᱮᱱᱟᱜ ᱠᱚᱣᱟ ᱠᱟᱴᱷ ᱛᱚᱠᱛᱟ ᱠᱚᱠᱚ ᱪᱮᱨᱟᱭᱟ ᱥᱮ ᱥᱤᱯᱤᱧ ᱠᱚ ᱵᱮᱱᱟᱣᱟ ᱡᱟᱱᱟᱞᱟ ᱨᱮᱱᱟᱜ ᱥᱤᱞᱯᱤᱧ ᱠᱚ ᱯᱟᱞᱚᱝᱠᱚ ᱟᱞᱢᱟᱨᱤ ᱟᱨ ᱴᱮᱵᱤᱞ ᱪᱮᱭᱟᱨ ᱚᱱᱟ ᱠᱚᱠᱚ ᱵᱮᱱᱟᱣᱟ ᱟᱨ ᱱᱚᱣᱟ ᱤᱭᱟᱹ ᱫᱚᱨᱡᱤ ᱠᱚᱦᱚᱸ ᱢᱮᱱᱟᱜ ᱠᱚᱣᱟ ᱞᱩᱜᱽᱲᱤ ᱠᱚᱠᱚ ᱤᱭᱟᱹᱭᱟ ᱥᱤᱞᱟᱭᱟ ᱡᱟᱢᱟ ᱯᱮᱱᱴ ᱠᱚᱠᱚ ᱥᱤᱞᱟᱭᱟ ᱥᱩᱴ ᱡᱟᱢᱟ ᱠᱚ ᱚᱱᱟ ᱠᱚᱠᱚ ᱥᱤᱞᱟᱭᱟ ᱟᱨ ᱤᱱᱟᱹ ᱯᱚᱨᱮ

ᱱᱚᱣᱟ ᱴᱷᱟᱣ ᱨᱮᱫᱚ ᱱᱩᱱᱟᱹᱜ ᱜᱮ ᱢᱮᱱᱟᱜ ᱠᱚᱣᱟ ᱮᱴᱟᱜ ᱴᱷᱟᱶ ᱨᱮᱫᱚ ᱵᱷᱮᱜᱟᱨ ᱜᱮᱭᱟ